ᱟᱞᱮ ᱟᱛᱩ ᱞᱟᱯᱷᱟᱝ ᱨᱮ ᱢᱤᱫᱴᱮᱱ ᱜᱟᱰᱟ ᱢᱮᱱᱟᱜ ᱟᱠᱟᱫᱟ ᱜᱟᱰᱟ ᱚᱱᱟ ᱵᱚᱨᱥᱟᱫᱤᱱ ᱛᱟᱦᱮᱸ ᱞᱮᱱᱟ ᱛᱚᱠᱷᱚᱱ ᱚᱱᱟ ᱜᱟᱰᱟ ᱨᱮᱭᱟᱜ ᱧᱩᱛᱩᱢ ᱫᱚ ᱦᱩᱭᱩᱜ ᱠᱟᱱᱟ ᱠᱩᱯᱟᱹᱭ ᱜᱟᱰᱟ ᱟᱨ ᱵᱟᱨᱭᱟ ᱜᱤᱫᱽᱨᱟᱹᱠᱤᱱ ᱪᱟᱞᱟᱣ ᱟᱠᱟᱱ ᱛᱟᱸᱦᱮᱫ ᱟ ᱟᱹᱠᱤᱱ ᱜᱮ ᱵᱚᱭᱦᱟ ᱰᱟᱹᱵᱨᱟᱹᱜ ᱠᱤᱱ ᱪᱟᱞᱟᱣ ᱟᱠᱟᱱ ᱛᱟᱸᱦᱮᱫ ᱟ ᱟᱫᱚ ᱨᱚᱠᱚᱡ ᱠᱤᱱ ᱚᱣᱟᱨᱮᱫ ᱠᱩ ᱛᱮᱦᱮᱸᱫ ᱟ ᱚᱣᱟᱨ ᱚᱣᱟᱨᱛᱮ ᱪᱮᱠᱟ ᱪᱚᱠᱤᱱ ᱛᱟᱞᱟᱥᱮᱫ ᱠᱤᱱ ᱪᱟᱞᱟᱣᱱᱟ ᱟᱨᱠᱤᱱ ᱩᱱᱩᱢᱮᱱᱟ ᱟᱨ ᱚᱠᱟᱥᱮᱫ ᱪᱚᱠᱤᱱ ᱟᱹᱛᱩ ᱪᱟᱞᱟᱣᱮᱱᱟ ᱵᱟᱹᱠᱤᱱ ᱧᱮᱞᱧᱟᱢ ᱞᱮᱱᱟ ᱟᱫᱚ ᱟᱡᱜᱚᱜᱚᱭ ᱥᱮᱸᱫᱽᱨᱟᱭᱮᱫ ᱠᱤᱱᱟᱹ ᱵᱟᱭ ᱧᱟᱢᱮᱫ ᱠᱤᱱᱟᱹ ᱢᱤᱫᱽᱦᱚᱲᱮ ᱠᱩᱞᱤ ᱠᱮᱫᱤᱭᱟ ᱡᱮ ᱟᱢ ᱤᱧᱨᱮᱱ ᱜᱤᱫᱽᱨᱟᱹᱢ ᱧᱮᱞ ᱟᱠᱟᱫ ᱠᱤᱱᱟᱹ ᱟᱫᱚ ᱩᱱᱤ ᱦᱚᱲᱮ ᱞᱟᱹᱭ ᱟᱫᱤᱭᱟ ᱢᱮᱛᱟᱭ ᱠᱟᱱᱟᱭ ᱟᱢᱨᱮᱱ ᱜᱤᱫᱽᱨᱟᱹ ᱢᱟ ᱮᱱᱟᱱ ᱨᱮ ᱜᱟᱰᱟ ᱰᱟᱹᱵᱨᱟᱹᱜ ᱠᱤᱱ ᱪᱟᱞᱟᱣ ᱟᱠᱟᱱᱟ ᱱᱤᱛᱦᱚᱸ ᱵᱟᱹᱠᱤᱱ ᱨᱩᱣᱟᱹᱲ ᱟᱠᱟᱱᱟ ᱟᱫᱚ ᱵᱟᱹᱠᱤᱱ ᱨᱩᱣᱟᱹᱲ ᱱᱟ ᱟᱡᱜᱚᱜᱚ ᱦᱚᱸ ᱥᱮᱸᱫᱨᱟᱭ ᱦᱮᱡᱱᱟ ᱜᱟᱰᱟ ᱛᱮ ᱵᱟᱭ ᱧᱮᱞ ᱧᱟᱢ ᱞᱮᱫ ᱠᱤᱱᱟᱹ ᱵᱟᱭ ᱧᱮᱞᱧᱟᱢ ᱞᱮᱫᱠᱤᱱᱟᱹ ᱨᱩᱣᱟᱹᱲ ᱪᱟᱞᱟᱣᱮᱱᱟᱭ ᱚᱲᱟᱜ ᱛᱮ ᱟᱫᱚ ᱟᱹᱛᱩᱨᱮᱱ ᱦᱚᱲᱠᱩᱭ ᱞᱟᱹᱭᱟᱫ ᱠᱚᱣᱟ ᱡᱮ ᱤᱧᱨᱮᱱ ᱜᱤᱫᱽᱨᱟᱹ ᱵᱟᱹᱠᱤᱱ ᱵᱟᱹᱧ ᱧᱟᱢᱮᱫ ᱠᱤᱱᱟᱹ ᱥᱮᱸᱫᱽᱨᱟ ᱜᱚᱲᱚᱣᱟᱹᱧ ᱯᱮ ᱥᱮᱸᱫᱽᱨᱟᱠᱩ ᱪᱟᱞᱟᱣᱱᱟ ᱩᱱᱟᱹᱜ ᱠᱩ ᱥᱮᱸᱫᱨᱟᱠᱮᱫ ᱨᱮᱠᱤᱱ ᱨᱮᱦᱚᱸ ᱵᱟᱠᱩ ᱧᱟᱢᱞᱮᱫ ᱠᱤᱱᱟᱹ ᱦᱚᱲᱠᱩᱠᱩ ᱰᱩᱵᱩᱨᱤ ᱠᱩ ᱟᱹᱜᱩ ᱠᱮᱫᱠᱚᱣᱟ ᱮᱱᱨᱮᱦᱚᱸ ᱵᱟᱠᱩ ᱧᱟᱢᱞᱮᱫ ᱠᱤᱱᱟᱹ ᱛᱟᱨᱫᱚᱥᱟᱨ ᱦᱤᱞᱟᱹᱜ ᱛᱚᱠᱷᱚᱱ ᱦᱟᱠᱩ ᱠᱩ ᱦᱟᱠᱩᱜᱚᱡ ᱦᱚᱲ ᱦᱟᱠᱩ ᱜᱚᱡ ᱦᱚᱲᱠᱤᱱ ᱦᱚᱲᱠᱩ ᱧᱟᱢᱠᱮᱫᱤᱭᱟ ᱢᱤᱫᱽᱴᱮᱱ ᱜᱤᱫᱽᱨᱟᱹ ᱟᱹᱰᱤ ᱡᱷᱟᱹᱞ ᱠᱤᱱ ᱟᱹᱛᱩ ᱪᱟᱞᱟᱣ ᱟᱠᱟᱱ ᱛᱟᱦᱮᱸᱫ ᱟ ᱦᱟᱱᱮ ᱠᱚᱝᱠᱟᱹᱞᱤ ᱜᱷᱟᱴ ᱥᱮᱫ ᱨᱮ ᱚᱱᱛᱮᱨᱮ ᱢᱤᱫᱽᱴᱮᱱ ᱠᱩ ᱧᱟᱢ ᱠᱤᱫᱤᱭᱟ ᱧᱟᱢ ᱠᱮᱛᱮᱜ ᱦᱚᱥᱯᱤᱴᱟᱞ ᱠᱩ ᱤᱫᱤ ᱠᱤᱫᱤᱭᱟ ᱤᱫᱤᱠᱮᱛᱮᱜ ᱰᱟᱠᱴᱚᱨᱮ ᱞᱟᱹᱭᱠᱮᱫᱟ ᱡᱮ ᱩᱱᱤ ᱜᱤᱫᱽᱨᱟᱹ ᱫᱚ ᱡᱤᱣᱟᱹᱫ ᱫᱚ ᱵᱟᱹᱱᱩᱭᱟ ᱯᱚᱥᱢᱟᱰᱟᱢ ᱠᱩ ᱦᱩᱭᱱᱟ ᱦᱩᱭᱠᱟᱛᱮᱜ ᱚᱲᱟᱜ ᱠᱩ ᱟᱹᱜᱩ ᱠᱤᱫᱤᱭᱟ ᱚᱲᱟᱜ ᱨᱮ ᱟᱹᱜᱩ ᱠᱟᱛᱮᱫ ᱦᱚᱸ ᱟᱡᱜᱚᱜᱚ ᱛᱟᱹᱠᱤᱱ ᱟᱹᱰᱤ ᱫᱟᱭᱟ ᱜᱮᱠᱤᱱ ᱨᱟᱜ ᱮᱫᱟ ᱟᱹᱠᱤᱱ ᱜᱮ ᱵᱚᱭᱦᱟᱠᱤᱱ ᱛᱮᱦᱮᱸ ᱞᱮᱱᱟ ᱟᱨ ᱟᱨ ᱢᱤᱫᱽᱴᱮᱱ ᱦᱚᱸ ᱵᱟᱨᱯᱮᱫᱤᱱ ᱯᱚᱨᱮᱠᱩ ᱧᱟᱢ ᱠᱤᱫᱤᱭᱟ ᱧᱟᱢ ᱠᱮᱛᱮᱫ ᱩᱱᱤᱦᱚᱸᱭ ᱤᱭᱟᱹᱪᱟᱵᱟᱣ ᱟᱠᱟᱱᱟ ᱢᱟᱱᱮ ᱥᱚ ᱠᱟᱱ ᱛᱟᱦᱮᱸᱡ ᱟᱭ ᱟᱭᱢᱟᱫᱤᱱ ᱡᱮᱦᱮᱛᱩ ᱦᱩᱭ ᱟᱠᱟᱱᱟᱭ ᱟᱹᱛᱩ ᱠᱟᱛᱮᱫ ᱤᱫᱤ ᱠᱮᱛᱮᱫ ᱟᱫᱚ ᱩᱱᱤ ᱦᱚᱸ ᱦᱚᱥᱯᱤᱴᱟᱞ ᱨᱮᱠᱩ ᱤᱫᱤᱠᱤᱫᱮᱭᱟ ᱰᱟᱠᱴᱚᱨᱮ ᱧᱮᱞ ᱠᱤᱫᱤᱭᱟ ᱧᱮᱞᱠᱮᱛᱮᱜ ᱮ ᱢᱮᱱᱫᱟ ᱩᱱᱤᱦᱚᱸᱭ ᱜᱚᱡᱽᱱᱟ ᱟᱫᱚ ᱯᱚᱥᱢᱟᱰᱟᱢ ᱠᱤᱫᱤᱭᱟ ᱯᱚᱥᱢᱟᱰᱟᱢ ᱠᱟᱛᱮᱫ ᱩᱱᱤ ᱦᱚᱠᱚ ᱟᱹᱜᱩ ᱠᱤᱫᱤᱭᱟ ᱟᱹᱜᱩ ᱠᱮᱛᱮᱫ ᱟᱡᱜᱚᱜᱚ ᱛᱟᱹᱠᱤᱱ ᱦᱚᱸ ᱟᱹᱰᱤ ᱠᱚᱥᱴᱚᱠᱤᱱ ᱨᱟᱜᱽ ᱮᱫᱟ ᱟᱛᱩᱨᱮᱱ ᱦᱚᱲ ᱠᱚᱦᱚᱸ ᱟᱹᱰᱤ ᱠᱚᱥᱴᱚ ᱜᱮᱠᱩ ᱟᱹᱭᱠᱟᱹᱣᱫᱟ ᱤᱧᱦᱚᱸ ᱟᱹᱰᱤ ᱠᱚᱥᱴᱚᱜᱤ ᱚᱱᱟ ᱫᱩᱠ ᱧᱮᱞ ᱠᱟᱛᱮᱜ ᱟᱹᱰᱤ ᱠᱚᱥᱴᱚᱜᱤᱧ ᱟᱹᱭᱠᱟᱹᱣ ᱠᱮᱫᱟ